ᱠᱚᱞᱚᱢ ᱥᱮ ᱱᱚᱱᱚᱞ ᱛᱮ ᱚᱞ ᱞᱟᱹᱜᱤᱫ ᱫᱚ ᱠᱷᱟᱛᱟ ᱫᱚᱨᱠᱟᱨᱚᱜᱼᱟ ᱚᱱᱠᱟᱱ ᱡᱟᱦᱟᱱ ᱵᱷᱟᱹᱜᱤ ᱠᱷᱟᱛᱟ ᱠᱚ ᱚᱞ ᱫᱚᱦᱚ ᱞᱟᱹᱜᱤᱫ ᱛᱮ ᱚᱞᱼᱚᱞ ᱛᱮ ᱱᱚᱱᱚᱞ ᱨᱮᱱᱟᱜ ᱠᱟᱞᱤ ᱪᱟᱵᱟ ᱞᱮᱱᱠᱷᱟᱱ ᱟᱫᱚ ᱚᱱᱟ ᱱᱚᱱᱚᱞ ᱛᱮ ᱵᱟᱵᱚᱱ ᱚᱞ ᱫᱟᱲᱮᱭᱟᱜᱼᱟ ᱱᱚᱱᱚᱞ ᱛᱮ ᱚᱞ ᱠᱟᱛᱮ ᱵᱷᱟᱜᱤᱱ ᱠᱟᱛᱷᱟ ᱠᱚ ᱡᱟ ᱥᱛᱤ ᱫᱤᱱ ᱵᱟᱵᱚᱱ ᱫᱚᱦᱚ ᱫᱟᱲᱮᱭᱟᱜᱼᱟ ᱱᱟᱦᱟᱜ ᱫᱚ ᱞᱮᱯᱴᱚᱯ ᱠᱚᱢᱯᱤᱭᱩᱴᱟᱨ ᱨᱮ ᱚᱞ ᱠᱟᱛᱮ ᱴᱷᱟᱢᱼᱴᱷᱟᱢ ᱧᱮᱞ ᱧᱟᱢ ᱜᱟᱱᱚᱜᱼᱟ ᱟᱨ ᱠᱚᱢᱯᱤᱭᱩᱴᱟᱨ ᱨᱮ ᱥᱮ ᱞᱮᱯᱴᱚᱯ ᱨᱮ ᱞᱳᱰ ᱠᱟᱛᱮ ᱮᱢ ᱫᱚᱦᱚ ᱠᱟᱜ ᱠᱷᱟᱱ ᱟ ᱰᱤ ᱟᱭᱢᱟ ᱥᱮᱨᱢᱟ ᱛᱟᱦᱮᱱᱟ ᱢᱮᱱᱠᱷᱟᱱ ᱠᱚᱞᱚᱢ ᱛᱮ ᱚᱞ ᱠᱟᱛᱮ ᱩᱱᱫᱤᱱ ᱫᱚ ᱵᱟᱝ ᱛᱟᱦᱮᱸ ᱫᱟᱲᱮᱭᱟᱜᱼᱟ